ᱦᱮᱸ ᱜᱚᱝᱠᱮ ᱦᱮᱸ ᱜᱚᱝᱠᱮ ᱤᱧᱫᱚ ᱤᱥᱤᱱ ᱵᱟᱥᱟᱝ ᱫᱚ ᱫᱚᱢᱮᱜᱤᱧ ᱠᱩᱥᱤᱭᱟᱜᱼᱟ ᱟᱨ ᱤᱧᱫᱚ ᱟᱹᱰᱤ ᱠᱟᱹᱴᱤᱡ ᱩᱢᱮᱨ ᱠᱷᱚᱱᱜᱮ ᱭᱳ ᱥᱟᱞᱟᱜ ᱤᱥᱤᱱ ᱵᱟᱥᱟᱝ ᱜᱚᱲᱚᱣᱟᱭ ᱛᱟᱦᱮᱱᱤᱧ ᱟᱨ ᱚᱸᱰᱮ ᱠᱷᱚᱱᱜᱮ ᱤᱥᱤᱱ ᱵᱟᱥᱟᱝ ᱫᱚ ᱤᱧᱤᱧ ᱥᱮᱬᱟ ᱟᱠᱟᱫᱟ ᱟᱨ ᱠᱟᱹᱴᱤᱡ ᱩᱢᱮᱨ ᱠᱷᱚᱜᱮ ᱤᱧᱫᱚ ᱤᱥᱤᱱ ᱵᱟᱥᱟᱝ ᱨᱮᱫᱚ ᱟᱹᱰᱤ ᱜᱤᱧ ᱪᱷᱩᱴᱟᱹᱣᱚᱜ ᱠᱟᱱ ᱛᱟᱦᱮᱸᱜᱼᱟ ᱟᱨ ᱚᱱᱟ ᱛᱮᱜᱮ ᱤᱧᱫᱚ ᱱᱤᱛ ᱫᱷᱟᱹᱵᱤᱡ ᱥᱮ ᱮᱠᱷᱚᱱᱳ ᱤᱥᱤᱱ ᱵᱟᱥᱟᱝ ᱨᱮ ᱟᱹᱰᱤ ᱢᱚᱱᱮ ᱢᱮᱱᱟᱜ ᱛᱤᱧᱟᱹ ᱤᱥᱤᱱ ᱵᱟᱥᱟᱝ ᱟᱞᱮ ᱨᱮᱱ ᱚᱲᱟᱜ ᱨᱮ ᱯᱮᱲᱟ ᱯᱟᱹᱲᱦᱟᱹ ᱠᱚᱠᱚ ᱦᱮᱡ ᱞᱮᱱᱠᱷᱟᱱ ᱤᱧ ᱜᱮᱠᱚ ᱤᱥᱤᱱ ᱠᱚ ᱢᱤᱛᱟᱹᱧᱟ ᱟᱨ ᱤᱧᱟᱹᱜ ᱤᱥᱤᱱ ᱵᱟᱥᱟᱝ ᱥᱮ ᱡᱚᱢ ᱧᱩ ᱠᱟᱛᱮᱜ ᱟᱹᱰᱤ ᱵᱮᱥ ᱜᱮᱠᱚ ᱟᱴᱠᱟᱨᱟ ᱟᱨ ᱠᱚ ᱧᱩᱛᱩᱢ ᱦᱚᱸᱠᱚ ᱢᱤᱛᱟᱹᱧᱟ ᱚᱱᱟᱛᱮ ᱤᱧᱜᱮ ᱤᱥᱤᱱ ᱵᱟᱥᱟᱝ ᱠᱚ ᱢᱤᱛᱟᱹᱧᱟ ᱯᱮᱲᱟ ᱯᱟᱹᱲᱦᱟᱹ ᱠᱚ ᱦᱮᱡ ᱞᱮᱱᱠᱷᱟᱱ ᱟᱨ ᱟᱨ ᱤᱧᱜᱤᱧ ᱤᱥᱤᱱ ᱛᱟᱦᱮᱸᱜ ᱭᱩᱼᱵᱟᱵᱟ ᱛᱟᱹᱠᱤᱱᱦᱚᱸ ᱱᱤᱛᱚᱜ ᱫᱚ ᱟᱨᱠᱤ ᱵᱚᱭᱚᱥ ᱠᱟᱱᱟᱠᱤᱱ ᱵᱟᱠᱤᱱ ᱫᱟᱲᱮᱭᱟᱜᱼᱟ ᱤᱥᱤᱱ ᱵᱟᱥᱟᱝ ᱫᱚ ᱚᱱᱟᱛᱮ ᱤᱧᱛᱮ ᱤᱧᱜᱤᱧ ᱤᱥᱤᱱᱟ ᱟᱨ ᱡᱷᱚᱛᱚ ᱦᱚᱲ ᱫᱚᱢᱮ ᱠᱚ ᱠᱩᱥᱤᱭᱟᱛᱤᱧᱟ ᱤᱧᱟᱹᱜ ᱤᱥᱤᱱ ᱵᱟᱥᱟᱝ ᱡᱚᱢ ᱧᱩ ᱠᱟᱛᱮᱜ ᱧᱩᱛᱩᱢ ᱤᱧᱟᱹ ᱠᱚ ᱵᱷᱟᱜᱮ ᱜᱮ ᱟᱨ ᱯᱮᱲᱟ ᱯᱟᱹᱲᱦᱟᱹ ᱠᱚ ᱡᱟᱦᱟᱸ ᱛᱤᱸᱥ ᱨᱮᱜᱮ ᱠᱚ ᱦᱤᱡᱩᱜᱼᱟ ᱟᱨ ᱤᱧᱫᱚ ᱵᱷᱟᱜᱮ ᱟᱲᱟᱜ ᱵᱷᱟᱹᱡᱤ ᱦᱚᱸᱧ ᱫᱟᱲᱮᱭᱟᱜ ᱜᱮᱭᱟ ᱵᱷᱟᱜᱮ ᱞᱮᱠᱟᱧ ᱟᱲᱟᱜ ᱠᱚᱦᱚᱸ ᱥᱤᱵᱤᱞᱚᱜᱼᱟ ᱤᱧᱤᱧ ᱩᱛᱩ ᱞᱮᱠᱷᱟᱱ ᱮᱨᱯᱚᱨ ᱡᱤᱞ ᱩᱛᱩ ᱦᱚᱸᱧ ᱵᱟᱲᱟᱭᱟ ᱵᱷᱟᱹᱜᱤ ᱜᱮ ᱵᱷᱟᱹᱜᱤ ᱡᱚᱛᱚ ᱦᱚᱲᱠᱚ ᱞᱟᱹᱭᱟ ᱡᱮ ᱟᱢᱫᱚ ᱵᱷᱟᱜᱮ ᱟᱨᱠᱤ ᱡᱤᱞ ᱮᱢ ᱩᱛᱩ ᱫᱟᱲᱮᱭᱟᱜᱼᱟ ᱟᱹᱰᱤ ᱥᱤᱵᱤᱞ ᱛᱟᱢᱟ ᱚᱱᱟᱛᱮ ᱤᱧᱫᱚ ᱤᱥᱤᱱ ᱵᱟᱥᱟᱝ ᱫᱚ ᱟᱹᱰᱤ ᱜᱤᱧ ᱠᱩᱥᱤᱭᱟᱜᱼᱟ ᱟᱨ ᱫᱚᱢᱮᱧ ᱠᱩᱥᱤᱭᱟᱜᱼᱟ ᱤᱥᱤᱱ ᱵᱟᱥᱟᱝ ᱠᱟᱹᱴᱤᱡ ᱨᱮᱦᱚᱸ ᱤᱧᱫᱚ ᱡᱟᱦᱟᱱᱟᱜ ᱠᱷᱮᱞ ᱵᱟᱲᱟᱨᱮ ᱤᱧᱫᱚ ᱪᱮᱫ ᱦᱚᱸ ᱵᱟᱹᱧ ᱠᱷᱮᱞ ᱛᱟᱦᱮᱸᱜ ᱤᱥᱤᱱ ᱵᱟᱥᱟᱝ ᱱᱤᱭᱮ ᱜᱤᱧ ᱠᱷᱮᱞ ᱛᱟᱦᱮᱸᱜ ᱤᱧᱫᱚ ᱠᱟᱹᱴᱤᱡ ᱩᱢᱮᱨ ᱠᱷᱚᱱ ᱫᱚᱢᱮ ᱤᱧᱟᱹᱜ ᱤᱪᱪᱷᱟᱹ ᱛᱤᱧ ᱫᱚ ᱤᱥᱤᱱ ᱵᱟᱥᱟᱝ ᱩᱛᱩ ᱫᱟᱠᱟ ᱤᱥᱤᱱ ᱨᱮᱱᱟᱜ ᱤᱪᱪᱷᱟᱹ ᱚᱱᱟᱛᱮ ᱤᱧᱫᱚ ᱚᱲᱟᱜ ᱨᱮ ᱡᱟᱦᱟᱱᱟᱜ ᱠᱚ ᱠᱟᱹᱢᱤ ᱦᱚᱪᱚᱧ ᱵᱟᱠᱚ ᱠᱟᱹᱢᱤ ᱦᱚᱪᱚᱧ ᱤᱥᱤᱱ ᱵᱟᱥᱟᱝ ᱫᱚ ᱤᱧᱫᱚ ᱤᱧᱟᱹᱜ ᱜᱮ ᱠᱟᱹᱢᱤ ᱠᱟᱱᱟ ᱚᱱᱟᱜᱤᱧ ᱠᱟᱹᱢᱤ ᱛᱟᱦᱮᱸᱜᱼᱟ